ᱢᱚᱬᱮ ᱵᱚᱪᱷᱚᱨ ᱞᱟᱦᱟ ᱫᱚᱢᱮᱜᱮ ᱫᱟᱜ ᱦᱮᱡ ᱞᱮᱱᱟ ᱦᱚᱭ ᱟᱸᱫᱷᱤ ᱫᱟᱨᱮ ᱠᱚ ᱚᱲᱟᱜᱼᱫᱩᱣᱟᱹᱨ ᱠᱚ ᱫᱚᱢᱮ ᱨᱟᱹᱯᱩᱫ ᱮᱱᱟ ᱫᱚᱢᱮ ᱫᱟᱜ ᱦᱮᱡ ᱮᱱᱟ ᱱᱟᱹᱭ ᱜᱟᱰᱟ ᱦᱚᱸ ᱜᱚᱴᱟ ᱯᱮᱨᱮᱡ ᱮᱱᱟ ᱚᱲᱟᱜ ᱠᱚᱨᱮ ᱦᱚᱸ ᱯᱮᱨᱮᱡ ᱮᱱᱟ ᱚᱲᱟᱜ ᱦᱚᱸ ᱨᱟᱯᱩᱫᱮᱱᱟ ᱰᱟᱹᱝᱨᱤ ᱢᱮᱨᱚᱢ ᱦᱚᱸᱠᱚ ᱟᱹᱛᱩᱭᱮᱱᱟ ᱦᱚᱲ ᱦᱚᱸᱠᱚ ᱟᱹᱛᱩᱭᱮᱱᱟ ᱫᱚᱢᱮ ᱜᱟᱱ ᱠᱷᱚᱛᱤ ᱦᱩᱭᱮᱱᱟ ᱫᱚᱢᱮ ᱜᱟᱱ ᱵᱟᱹᱲᱤᱡ ᱮᱱᱟ ᱟᱹᱰᱤ ᱵᱟᱹᱲᱤᱡ ᱵᱟᱹᱲᱤᱡ ᱦᱩᱭᱮᱱᱟ ᱤᱱᱟᱹᱜ ᱫᱟᱜ ᱤᱱᱟᱹᱜ ᱫᱟᱜ ᱯᱮᱨᱮᱡ ᱮᱱᱟ ᱜᱟᱰᱟ ᱨᱮ ᱚᱲᱟᱜ ᱠᱚᱦᱚᱸ ᱜᱟᱰᱟ ᱟᱲᱮᱼᱟᱲᱮᱛᱮ ᱛᱤᱱᱟᱹᱜ ᱚᱲᱟᱜ ᱛᱟᱦᱮᱸ ᱞᱮᱱᱟ ᱥᱟᱠᱼᱥᱚᱵᱽᱡᱤ ᱞᱮ ᱨᱚᱦᱚᱭ ᱞᱮᱫᱼᱟ ᱯᱩᱞ ᱠᱚᱦᱚᱸ ᱨᱟᱯᱩᱫᱮᱱᱟ ᱡᱚᱛᱚ ᱠᱤᱪᱷᱩ ᱨᱟᱹᱯᱩᱫ ᱮᱱᱟ ᱤᱱᱟᱹᱜ ᱡᱚᱸᱰᱨᱟ ᱠᱚᱫᱮ ᱞᱮ ᱨᱚᱦᱚᱭ ᱞᱮᱫᱟ ᱦᱩᱲᱩ ᱞᱮ ᱨᱚᱦᱚᱭ ᱞᱮᱫᱟ ᱚᱱᱟ ᱠᱚᱦᱚᱸ ᱡᱚᱛᱚᱭ ᱟᱹᱛᱩ ᱤᱫᱤ ᱠᱮᱫ ᱛᱟᱞᱮᱭᱟ ᱡᱚᱛᱚ ᱫᱚ ᱡᱟᱦᱟᱸᱭᱞᱮ ᱨᱟᱠᱟᱵ ᱮᱱᱟ ᱩᱱᱠᱩ ᱦᱚᱲ ᱞᱮ ᱵᱟᱪᱞᱟᱣᱮᱱᱟ ᱟᱨ ᱵᱟᱞᱮ ᱨᱟᱠᱟᱵ ᱮᱱᱟ ᱩᱱᱠᱩ ᱦᱚᱲ ᱫᱚ ᱡᱚᱛᱚᱭ ᱟᱹᱛᱩ ᱤᱫᱤ ᱠᱮᱫ ᱠᱚᱣᱟ ᱚᱠᱟᱨᱮᱪᱚᱭ ᱟᱹᱛᱩ ᱤᱫᱤ ᱠᱮᱫ ᱠᱚᱣᱟ ᱯᱟᱸᱡᱟ ᱠᱮᱫ ᱠᱚᱣᱟ ᱠᱚ ᱯᱟᱸᱡᱟ ᱨᱮᱦᱚᱸ ᱵᱟᱠᱚ ᱧᱟᱢ ᱞᱮᱫ ᱠᱚᱣᱟ ᱩᱱᱠᱩ ᱦᱚᱲ ᱠᱚᱫᱚ ᱤᱱᱟᱹᱜ ᱠᱚ ᱟᱹᱛᱩᱭᱮᱱᱟ ᱤᱱᱟᱹᱜ ᱨᱟᱹᱯᱩᱫ ᱮᱱᱟ ᱚᱲᱟᱜ ᱠᱚ ᱵᱟᱲᱜᱮ ᱡᱷᱟᱲᱜᱤ ᱠᱚᱦᱚᱸ ᱥᱟᱱᱟᱢᱟᱜ ᱜᱟᱰᱟ ᱠᱚ ᱯᱮᱨᱮᱡ ᱮᱱᱟ ᱦᱚᱲ ᱠᱚ ᱟᱹᱛᱩᱭᱱᱟ ᱯᱩᱞ ᱠᱚᱦᱚᱸ ᱡᱮ ᱰᱟᱦᱟᱨ ᱠᱚᱦᱚᱸ ᱛᱟᱦᱮᱸ ᱞᱮᱱᱟ ᱚᱱᱟ ᱠᱚᱦᱚᱸ ᱡᱚᱛᱚ ᱵᱟᱹᱲᱤᱡ ᱮᱱᱟ